ᱦᱮᱞᱳ ᱡᱚᱦᱟᱨᱜᱤ ᱪᱮᱫᱞᱮᱠᱟ ᱢᱮᱱᱟᱜ ᱵᱮᱱᱟ ᱦᱮᱸ ᱦᱮᱸ ᱟᱞᱮᱦᱚᱸ ᱢᱚᱪ ᱵᱟᱲᱟᱜᱤ ᱦᱮᱸ ᱟᱫᱚ ᱱᱚᱜᱚᱭᱤᱧ ᱢᱮᱱᱮᱫ ᱠᱟᱱᱛᱟᱦᱮᱸᱫᱼᱟ ᱛᱚ ᱱᱚᱜᱚᱭ ᱥᱟᱢᱱᱮᱨᱮ ᱵᱟᱯᱞᱟ ᱢᱮᱱᱟᱜ ᱟᱠᱟᱫ ᱫᱤᱥᱟᱹᱭ ᱫᱟᱵᱮᱱ ᱥᱮ ᱵᱟᱝ ᱦᱮᱸ ᱚᱱᱟᱠᱩᱜᱤᱞᱤᱧ ᱢᱮᱱᱮᱫ ᱠᱟᱱᱛᱟᱦᱮᱸᱫᱼᱟ ᱪᱮᱫᱞᱮᱠᱛᱮ ᱠᱟᱹᱢᱤᱦᱚᱨᱟᱠᱩ ᱜᱟᱱᱚᱜ ᱟ ᱚᱱᱟᱠᱩ ᱛᱷᱚᱲᱟᱵᱮᱱ ᱞᱟᱹᱭᱞᱮᱠᱷᱟᱡ ᱱᱚᱜᱚᱭ ᱛᱚᱼ ᱦᱮᱸ ᱦᱮᱸ ᱚᱱᱟᱜᱤ ᱱᱚᱜᱚᱭ ᱛᱚ ᱟᱥᱟᱲ ᱵᱚᱸᱜᱟᱦᱚᱸ ᱵᱚᱞᱚᱭᱱᱟ ᱛᱤᱥᱠᱚᱨᱮ ᱴᱷᱤᱠ ᱞᱮᱠᱷᱟᱡ ᱦᱩᱭᱩᱜᱼᱟ ᱦᱮᱸ ᱦᱮᱸ ᱯᱚᱱᱮᱨᱚ ᱥᱚᱞᱚ ᱠᱚᱛᱮᱜᱤ ᱛᱟᱦᱚᱞᱮ ᱢᱟ ᱚᱱᱮ ᱤᱭᱟᱹᱠᱩ ᱦᱟᱺᱰᱤᱠᱩ ᱫᱚᱦᱚ ᱦᱩᱭᱩᱜᱼᱟ ᱛᱤᱱᱟᱹᱜ ᱜᱟᱱ ᱥᱮ ᱪᱮᱫᱞᱮᱠᱟ ᱦᱮᱸ ᱱᱮᱛᱟᱨ ᱫᱚ ᱟᱵᱟᱨ ᱥᱤᱛᱩᱝ ᱠᱟᱱᱟ ᱛᱚ ᱩᱱᱟᱹᱜ ᱦᱚᱸ ᱵᱟᱠᱩ ᱧᱩᱭᱫᱟ ᱦᱚᱲᱦᱚ ᱦᱮᱸᱻ ᱚᱱᱟᱠᱩᱜᱤ ᱟᱨ ᱚᱱᱟ ᱛᱟᱦᱚᱞᱮ ᱫᱤᱱᱫᱚ ᱳᱭ ᱯᱚᱱᱮᱨᱚ ᱥᱚᱞᱚᱜᱤ ᱦᱮᱸᱻ ᱦᱮᱸ ᱦᱮᱸ ᱦᱩᱸ ᱻ ᱟᱨ ᱚᱱᱮᱻ ᱜᱤᱨᱟᱹᱠᱩ ᱪᱮᱫᱞᱮᱠᱟ ᱚᱱᱟᱠᱩ ᱛᱷᱚᱲᱟ ᱵᱟᱲᱟᱭ ᱞᱮᱠᱷᱟᱡ ᱛᱷᱚᱲᱟ ᱡᱩᱛ ᱠᱚᱜ ᱟ ᱵᱚᱞᱮ ᱦᱩᱸᱻ

ᱦᱮᱸ ᱦᱮᱸ ᱦᱩᱸᱼ ᱦᱩᱸ ᱦᱮᱸ ᱟᱨ ᱦᱚᱲᱠᱚᱦᱚᱸ ᱠᱩ ᱞᱟᱹᱭᱫᱟ ᱰᱷᱤᱨᱫᱚ ᱵᱟᱠᱩ ᱞᱟᱹᱭᱟᱠᱩ ᱠᱟᱱᱟ ᱠᱚᱡᱚᱱ ᱛᱮᱜᱤ ᱯᱟᱨᱚᱢ ᱦᱩᱭᱩᱜᱼᱟ ᱟᱠᱩ ᱚᱲᱟᱜᱨᱮᱱ ᱦᱚᱲᱠᱩ ᱢᱮᱱᱫᱟ ᱰᱷᱮᱨ ᱫᱚ ᱞᱟᱹᱭ ᱵᱟᱝ ᱦᱩᱭᱩᱜ ᱟ ᱯᱮᱲᱟᱠᱩ ᱟᱭᱢᱟ ᱛᱚ ᱚᱱᱟᱛᱮ ᱛᱟᱲᱟᱛᱟᱹᱲᱤᱜᱮ ᱯᱟᱨᱚᱢᱠᱩ ᱞᱟᱹᱭᱮᱫᱟ ᱦᱮᱸ ᱦᱮᱸᱻ

ᱦᱩᱸᱼᱦᱩᱸ ᱢᱚᱪ ᱢᱚᱪᱛᱮ ᱯᱟᱨᱚᱢ ᱞᱮᱱᱠᱷᱟᱡᱜᱤ ᱦᱩᱸ ᱟᱨ ᱥᱟᱺᱜᱤᱧ ᱦᱚ ᱵᱟᱝ ᱥᱟᱺᱜᱤᱧ ᱜᱮᱭᱟ ᱡᱟᱦᱟᱸ ᱠᱷᱚᱡ ᱵᱟᱹᱦᱩᱵᱩᱱ ᱟᱹᱜᱩᱭᱫᱤ ᱠᱟᱱᱟ ᱚᱸᱰᱮ ᱠᱷᱚᱡ ᱟᱵᱟᱨ ᱪᱮᱫᱞᱮᱠᱟ ᱚᱸᱰᱮᱱ ᱠᱩ ᱦᱚᱲᱦᱚᱸ ᱪᱮᱫᱞᱮᱠᱟ ᱱᱤᱭᱚᱢ ᱛᱟᱠᱩ ᱛᱷᱚᱲᱟ ᱵᱟᱲᱟᱭ ᱞᱮᱠᱷᱟᱡ ᱦᱚᱸ ᱴᱷᱤᱠᱜᱤ ᱦᱩᱭᱠᱚᱜ ᱟ ᱚᱸᱰᱮᱱ ᱠᱩ ᱢᱟᱺᱡᱷᱤᱠᱩ ᱪᱮᱫᱞᱮᱠᱟ ᱩᱱᱠᱩ ᱠᱩ ᱯᱟᱨᱚᱢ ᱟᱥᱮ ᱵᱟᱝ ᱛᱟᱲᱟᱛᱟᱹᱲᱤ ᱛᱮ

ᱦᱩᱸᱻᱻ ᱦᱮᱸ ᱦᱮᱸ ᱦᱩᱸᱼᱦᱩᱸ ᱞᱟᱦᱟ ᱠᱷᱚᱡ ᱜᱟᱞᱢᱟᱨᱟᱣ ᱞᱮᱠᱷᱟᱡᱜᱤ ᱴᱷᱤᱠᱩᱜ ᱟ ᱦᱮᱸ ᱦᱮᱸ ᱚᱱᱠᱟᱜᱮᱱᱩᱢ ᱯᱟᱨᱚᱢᱟ ᱢᱚᱪ ᱢᱚᱪᱛᱮᱜᱤ ᱯᱟᱨᱚᱢ